ᱟᱞᱮ ᱵᱤᱨᱵᱷᱩᱢ ᱫᱚ ᱠᱩᱲᱤ ᱠᱚ ᱠᱚᱲᱟ ᱠᱚ ᱜᱚᱜᱚ ᱠᱚ ᱵᱟᱵᱟ ᱠᱚ ᱡᱚᱛᱚ ᱛᱮ ᱡᱚᱛᱚ ᱦᱚᱲ ᱜᱮ ᱢᱤᱫ ᱫᱷᱟᱱ ᱦᱟᱠᱩ ᱥᱟᱵ ᱫᱚᱞᱮ ᱪᱟᱞᱟᱜ ᱜᱮᱭᱟ ᱠᱚᱲᱟ ᱠᱚᱫᱚ ᱪᱟᱯᱟᱫ ᱡᱷᱟᱞᱤ ᱱᱤᱭᱮ ᱯᱩᱠᱷᱨᱤ ᱠᱚᱨᱮ ᱡᱚᱠᱷᱚᱱ ᱠᱚ ᱥᱟᱵ ᱠᱚᱣᱟ ᱚᱸᱰᱮ ᱠᱚ ᱧᱟᱢᱚᱜᱼᱟ ᱥᱤᱞᱵᱷᱟᱨ ᱛᱮᱞᱟᱯᱤᱭᱟ ᱫᱮᱥᱤ ᱱᱩᱠᱩ ᱠᱚ ᱦᱟᱠᱩ ᱟᱨ ᱟᱨᱮᱡ ᱠᱚᱣᱟ ᱠᱚ ᱥᱚᱰᱚᱜ ᱠᱚᱨᱮ ᱡᱚᱠᱷᱚᱱ ᱚᱸᱰᱮ ᱠᱚ ᱧᱟᱢᱚᱜᱼᱟ ᱵᱟᱹᱱ ᱫᱩᱸᱲᱤ ᱟᱹᱲ ᱦᱟᱠᱩ ᱵᱩᱢᱲᱩᱡ ᱤᱪᱟᱹᱜ ᱨᱮᱲᱮᱫ ᱢᱟᱸᱜᱽᱨᱤ ᱟᱨᱚ ᱮᱢᱟᱱ ᱛᱮᱭᱟᱜ ᱦᱟᱠᱩ ᱠᱚ ᱟᱫᱚ ᱱᱩᱠᱩ ᱦᱟᱠᱩ ᱟᱠᱷᱨᱤᱧ ᱠᱟᱛᱮᱜ ᱟᱭᱢᱟ ᱦᱚᱲ ᱜᱮ ᱥᱚᱝᱥᱟᱨ ᱠᱚ ᱪᱟᱞᱟᱣᱟ ᱥᱚᱪᱪᱷᱚᱞᱚᱜ ᱛᱟᱠᱚᱣᱟ ᱚᱱᱟ ᱤᱭᱟᱹᱛᱮᱜᱮ ᱦᱟᱠᱩ ᱥᱟᱵ ᱟᱨ ᱨᱟᱹᱥᱠᱟᱹ ᱥᱟᱞᱟᱜ ᱠᱚ ᱥᱟᱵ ᱠᱚᱣᱟ